ᱥᱩᱨᱼᱥᱩᱯᱩᱨ ᱴᱷᱟᱹᱣᱠᱟᱹ ᱴᱚᱴᱷᱟ ᱱᱚᱸᱰᱮ ᱟᱞᱮ ᱟᱛᱳ ᱨᱮᱫᱚ ᱢᱮᱱᱟᱜ ᱜᱮᱭᱟ ᱱᱚᱣᱟ ᱟᱹᱛᱩ ᱠᱷᱚᱱ ᱫᱩ ᱠᱤᱞᱳᱢᱤᱴᱟᱨ ᱥᱮᱱ ᱠᱟᱛᱮᱫ ᱤᱭᱟᱹ ᱫᱚᱨᱭᱟ ᱞᱮ ᱧᱟᱢᱫᱟ ᱜᱟᱰᱟ ᱟᱞᱮ ᱫᱚᱞᱮ ᱢᱮᱛᱟᱜᱼᱟ ᱜᱟᱰᱟ ᱠᱚ ᱢᱮᱛᱟᱜᱼᱟ ᱱᱟᱜᱚᱨ ᱜᱟᱰᱟ ᱟᱫᱚ ᱱᱚᱣᱟ ᱟᱲᱮᱫᱚ ᱵᱟᱠᱚ ᱛᱚᱞ ᱟᱠᱟᱫᱼᱟ ᱛᱚᱵᱮ ᱦᱟᱱᱟ ᱟᱲᱮ ᱢᱟᱱᱮ ᱠᱚᱨᱚᱱᱫᱤᱜᱷᱤ ᱵᱞᱚᱠ ᱯᱟᱲᱟᱜ ᱠᱟᱱᱟ ᱱᱚᱣᱟ ᱟᱲᱮᱫᱚ ᱯᱟᱲᱟᱜ ᱠᱟᱱᱟ ᱨᱟᱭᱜᱚᱸᱡᱽ ᱵᱞᱚᱠ ᱠᱚᱨᱚᱱᱫᱤᱜᱷᱤ ᱵᱞᱚᱠ ᱦᱟᱱᱛᱮᱱᱠᱚ ᱫᱚ ᱚᱸᱰᱮᱠᱚ ᱧᱮᱞᱮᱭ ᱞᱟᱹᱜᱤᱫ ᱚᱱᱛᱮᱱᱟᱜ ᱦᱟᱥᱟ ᱫᱟᱥᱟᱜ ᱠᱟᱱ ᱨᱮ ᱩᱱᱠᱩ ᱫᱚᱠᱚ ᱛᱚᱞ ᱚᱪᱚᱣᱠᱟᱜᱼᱟ ᱫᱷᱤᱨᱤᱛᱮ ᱚᱱᱟᱛᱮ ᱦᱚᱲᱦᱚᱸ ᱠᱚ ᱥᱩᱵᱤᱫᱷᱟᱭᱱᱟ ᱥᱮ ᱚᱱᱛᱮ ᱨᱮᱠᱚ ᱚᱲᱟᱜ ᱫᱩᱣᱟᱹᱨ ᱫᱟᱲᱮᱭᱟᱫᱟ ᱟᱨ ᱤᱱᱟᱹ ᱠᱚᱛᱮ ᱢᱚᱡᱽ ᱦᱩᱭᱠᱟᱱᱟ ᱥᱮ ᱚᱱᱟᱠᱚ ᱧᱮᱞ ᱞᱟᱹᱜᱤᱫᱠᱚ ᱦᱤᱡᱩᱜ ᱠᱟᱱᱟ ᱱᱮᱛᱟᱨᱢᱟ ᱢᱳᱵᱟᱭᱤᱞ ᱡᱩᱜᱽ ᱱᱚᱛᱮ ᱦᱮᱡ ᱠᱟᱛᱮᱫ ᱠᱩᱲᱤ ᱠᱚᱲᱟ ᱥᱮ ᱠᱚᱲᱟᱠᱟᱱ ᱥᱮ ᱵᱩᱰᱷᱤ ᱦᱟᱲᱟᱢ ᱠᱟᱱ ᱟᱹᱭᱩᱵ ᱵᱮᱞᱟ ᱫᱟᱬᱟᱱ ᱠᱚ ᱦᱤᱡᱩᱜ ᱠᱟᱱᱟ ᱟᱨ ᱢᱳᱵᱟᱭᱤᱞ ᱠᱚ ᱤᱫᱤᱭᱮᱫᱛᱮ ᱠᱮᱢᱮᱨᱟᱭ ᱫᱟᱠᱚ ᱢᱚᱡᱽᱠᱚ ᱟᱹᱭᱠᱟᱹᱣᱫᱟ ᱠᱩᱥᱤᱠᱚ ᱟᱹᱭᱠᱟᱹᱣᱫᱟ ᱱᱤᱭᱟᱹ ᱠᱷᱚᱱ ᱟᱨᱚ ᱥᱩᱨ ᱨᱮ ᱱᱤᱭᱟᱹᱠᱷᱚᱱ ᱥᱩᱨ ᱨᱮ ᱟᱨ ᱢᱤᱫᱴᱮᱱ ᱦᱮᱱᱟᱜᱼᱟ ᱜᱚᱰᱟ ᱯᱟᱨᱚᱢ ᱚᱱᱟ ᱫᱚᱠᱚ ᱢᱮᱛᱟᱜᱼᱟ ᱠᱩᱴᱷᱤᱼᱠᱩᱴᱷᱤ ᱢᱟᱱᱮᱫᱚ ᱦᱩᱭᱩᱜ ᱠᱟᱱᱟ ᱱᱤᱞᱠᱩᱴᱷᱤ ᱞᱟᱦᱟᱛᱮ ᱤᱝᱨᱮᱡᱽᱠᱚ ᱛᱟᱦᱮᱸᱠᱟᱱ ᱨᱮ ᱱᱤᱞᱠᱚ ᱪᱟᱥᱮᱫ ᱠᱟᱱ ᱛᱟᱦᱮᱸᱫ ᱨᱮ ᱤᱝᱨᱮᱡᱽᱫᱚ ᱦᱚᱲ ᱦᱚᱯᱚᱱ ᱥᱮ ᱪᱟᱥᱮᱫ ᱛᱟᱦᱮᱱ ᱟᱹᱰᱤ ᱚᱛᱛᱟᱪᱟᱨᱠᱚ ᱮᱢᱠᱟᱜ ᱠᱚᱨᱮ ᱚᱱᱟᱠᱚ ᱯᱚᱛᱚᱵᱽᱨᱮ ᱥᱮ ᱱᱤᱛᱚᱜ ᱡᱟᱦᱟᱸ ᱵᱟᱝᱞᱟᱛᱮ ᱵᱳᱭᱠᱚ ᱢᱮᱛᱟᱜᱼᱟ ᱚᱱᱟ ᱵᱳᱭ ᱠᱚᱨᱮ ᱵᱳᱭ ᱠᱚᱨᱮ ᱯᱟᱲᱦᱟᱣᱟ ᱨᱟᱠᱟᱵ ᱧᱟᱢᱮᱫᱠᱟᱱ ᱨᱮ ᱟᱞᱮ ᱫᱚᱞᱮ ᱢᱮᱱᱫᱟ ᱠᱩᱴᱷᱤ ᱱᱤᱞᱠᱩᱴᱷᱤ ᱱᱤᱞᱪᱟᱥ ᱛᱷᱚᱲᱟᱜᱟᱱ ᱢᱮᱱᱟᱜᱼᱟ ᱜᱚᱰᱟ ᱦᱟᱱᱟᱥᱟᱨᱮ ᱜᱤᱫᱽᱨᱟᱹ ᱯᱤᱫᱽᱨᱟᱹᱠᱚ ᱥᱮᱱᱠᱟᱛᱮ ᱚᱱᱟᱞᱮ ᱧᱮᱞ ᱟᱹᱜᱩᱭᱫᱟ ᱪᱮᱫᱞᱮᱠᱟᱱ ᱡᱤᱱᱤᱥ ᱠᱟᱱᱟ ᱪᱮᱫᱞᱮᱠᱟᱠᱚ ᱪᱟᱥᱮᱫ ᱠᱟᱱᱟ ᱚᱱᱟᱫᱚ ᱛᱚᱵᱮ ᱚᱸᱰᱮ ᱡᱟᱭᱜᱟ ᱢᱮᱱᱟᱜᱼᱟ ᱛᱤᱱ ᱩᱰᱤᱡ ᱪᱚ ᱚᱱᱟ ᱧᱮᱞ ᱞᱮ ᱪᱟᱞᱟᱜᱼᱟ ᱜᱤᱫᱽᱨᱟᱹ ᱯᱤᱫᱽᱨᱟᱹ ᱱᱤᱭᱟᱹ ᱚᱱᱟᱛᱮ ᱦᱚᱸ ᱟᱨᱚ ᱢᱚᱡᱽ ᱠᱩᱥᱤᱞᱮ ᱟᱹᱭᱠᱟᱹᱣᱟ ᱢᱟᱴ ᱢᱮᱱᱟᱜ ᱜᱮᱭᱟ ᱵᱩᱨᱩᱫᱚ ᱵᱟᱹᱱᱩᱜᱼᱟ ᱢᱟᱴᱷ ᱨᱮ ᱫᱤᱱᱟᱹᱢ ᱜᱤᱫᱽᱨᱟᱹᱠᱚ ᱥᱮ ᱟᱛᱳ ᱠᱚᱨᱮᱱ ᱜᱤᱫᱽᱨᱟᱹᱠᱚ ᱚᱸᱰᱮᱠᱚ ᱪᱟᱞᱟᱜᱼᱟ ᱵᱚᱞ ᱠᱷᱮᱞᱳᱰ ᱵᱚᱞ ᱮᱱᱮᱡ ᱟᱹᱭᱩᱵ ᱵᱮᱞᱟ ᱚᱱᱟᱠᱚᱛᱮ ᱚᱱᱟ ᱜᱮᱞᱮ ᱥᱩᱵᱤᱛᱟᱣ ᱠᱟᱱᱟ